ᱛᱮᱦᱮᱧ ᱜᱟᱯᱟ ᱱᱚᱝᱠᱟᱱ ᱱᱝᱠᱟᱱ ᱦᱚᱲ ᱠᱚ ᱪᱟᱞᱟᱣ ᱞᱮᱱ ᱛᱟᱵᱚᱱᱟ ᱡᱟᱦᱟᱸ ᱫᱚ ᱪᱮᱛᱟᱱ ᱥᱮᱫ ᱥᱮᱨᱢᱟ ᱥᱮᱫ ᱠᱚ ᱪᱟᱞᱟᱣ ᱞᱮᱱᱟ ᱡᱟᱦᱟᱱᱟᱜ ᱫᱚ ᱡᱟᱦᱟᱸ ᱟᱭᱢᱟ ᱜᱚᱴᱮᱱ ᱱᱚᱝᱠᱟ ᱡᱤᱱᱤᱥ ᱠᱚ ᱠᱟᱹᱢᱤ ᱦᱚᱴᱚ ᱠᱟᱫᱟ ᱵᱚᱞᱮ ᱡᱟᱦᱟᱸ ᱠᱚ ᱪᱟᱞᱟᱣ ᱞᱮᱱᱟ ᱱᱚᱝᱠᱟᱱ ᱩᱱᱠᱩᱣᱟᱜ ᱜᱟᱹᱰᱤ ᱦᱚᱸ ᱵᱟᱹᱲᱤᱡ ᱦᱩᱭ ᱞᱮᱱᱟ ᱥᱮ ᱪᱮᱫ ᱠᱚᱪᱚᱜ ᱮᱢᱟᱱ ᱛᱮᱭᱟᱜ ᱟᱭᱢᱟ ᱜᱷᱚᱴᱱᱟ ᱩᱱᱠᱩᱨᱮ ᱜᱷᱚᱴᱟᱣ ᱞᱮᱱᱟ ᱞᱮᱠᱤᱱ ᱱᱚᱝᱠᱟᱱ ᱡᱤᱱᱤᱥ ᱠᱚ ᱟᱹᱜᱩᱮᱭᱫ ᱛᱟᱦᱮᱱᱟ ᱡᱟᱦᱟᱸ ᱱᱚᱣᱟ ᱵᱷᱟᱨᱚᱛ ᱨᱮ ᱡᱟᱦᱟᱸ ᱱᱚᱝᱠᱟᱱ ᱱᱚᱝᱠᱟᱱᱟᱜ ᱟᱭᱢᱟ ᱞᱮᱠᱟᱱ ᱟᱞᱟᱜᱽ ᱟᱞᱟᱜᱽ ᱡᱤᱱᱤᱥ ᱠᱚ ᱟᱹᱵᱤᱥᱠᱟᱨᱮᱫ ᱛᱟᱦᱮᱱᱟ ᱩᱱᱠᱩ ᱵᱤᱜᱽᱜᱟᱱᱤᱠ ᱱᱩᱱᱟᱹᱜ ᱢᱚᱡᱽ ᱵᱤᱜᱽᱜᱟᱱᱤᱠ ᱠᱚ ᱪᱟᱞᱟᱣ ᱞᱮᱱᱟ ᱱᱩᱠᱩ ᱥᱮᱨᱢᱟ ᱟᱵᱚ ᱦᱚᱲ ᱞᱟᱹᱜᱤᱫ ᱥᱮ ᱯᱟᱵᱽᱞᱤᱠ ᱞᱟᱹᱜᱤᱫ ᱟᱨ ᱱᱩᱱᱟᱹᱜ ᱠᱚ ᱪᱮᱠᱟ ᱦᱚᱴᱚ ᱠᱟᱫᱟ ᱡᱟᱦᱟᱸ ᱛᱤᱱᱟᱹᱜ ᱟᱠᱚᱣᱟᱜ ᱡᱤᱣᱤ ᱠᱚ ᱦᱟᱛᱟᱣ ᱠᱮᱫᱟ ᱥᱮ ᱟᱠᱚ ᱵᱚᱸᱜᱟ ᱛᱟᱞᱟᱭᱱᱟ ᱞᱮᱠᱤᱱ ᱱᱤᱛᱦᱚᱸ ᱵᱷᱟᱨᱚᱛ ᱥᱚᱨᱠᱟᱨ ᱱᱩᱱᱩᱜ ᱚᱱᱠᱟᱱ ᱟᱞᱟᱜᱽ ᱟᱞᱟᱜᱽ ᱡᱤᱱᱤᱥ ᱥᱮ ᱱᱚᱝᱠᱟ ᱱᱚᱝᱠᱟᱱ ᱥᱤᱥᱴᱮᱢ ᱡᱤᱱᱤᱥ ᱦᱚᱸ ᱱᱚᱝᱠᱟ ᱠᱚ ᱟᱹᱵᱤᱥᱠᱟᱨ ᱠᱮᱫᱟ ᱡᱮᱥᱮ ᱫᱚ ᱦᱩᱭᱱᱟ ᱧᱩᱛ ᱧᱤᱫᱟᱹ ᱡᱚᱛᱚᱣᱟᱜ ᱩᱱᱠᱩᱣᱟᱜ ᱠᱮᱞᱮᱱᱰᱟᱨ ᱨᱮᱦᱚᱸ ᱥᱮ ᱩᱱᱠᱩᱣᱟᱜ ᱟᱫᱮᱥ ᱛᱮᱜᱮ ᱠᱮᱞᱮᱱᱰᱟᱨ ᱨᱮ ᱡᱟ ᱪᱷᱟᱯᱟᱣ ᱢᱮᱱᱟᱜᱼᱟ ᱱᱚᱝᱠᱟ ᱱᱩᱱᱟᱹᱜ ᱫᱤᱱᱮ ᱫᱟᱜᱟ ᱥᱮ ᱱᱚᱝᱠᱟ ᱱᱚᱣᱟ ᱦᱤᱞᱳᱜ ᱟᱢᱵᱟᱥ ᱦᱳᱭᱳᱜᱼᱟ ᱱᱚᱣᱟ ᱦᱤᱞᱳᱜ ᱠᱩᱱᱟᱹᱢᱤ ᱦᱳᱭᱳᱜᱼᱟ ᱡᱚᱛᱚ ᱩᱱᱠᱩ ᱱᱚᱝᱠᱟ ᱚᱞ ᱦᱚᱴᱚ ᱠᱟᱛᱮᱫ ᱠᱚ ᱵᱚᱸᱜᱟ ᱛᱟᱞᱟᱭ ᱱᱟᱥᱮ ᱱᱩᱱᱟᱹᱜ ᱚᱱᱠᱟᱱ ᱦᱚᱲ ᱩᱱᱠᱩ ᱡᱟᱦᱟᱸᱭ ᱠᱚ ᱪᱟᱞᱟᱣ ᱞᱮᱱᱟ ᱦᱚᱲ ᱞᱟᱹᱜᱤᱫ ᱡᱟᱦᱟᱱᱟᱜ ᱠᱚ ᱪᱤᱠᱟᱹ ᱦᱚᱴᱚ ᱠᱟᱫᱟ ᱟᱹᱰᱤ ᱢᱚᱡᱽ ᱠᱚ ᱠᱟᱹᱢᱤ ᱞᱟᱜᱟ ᱥᱮ ᱟᱹᱵᱤ ᱵᱮᱥ ᱠᱚ ᱠᱟᱹᱢᱤ ᱠᱟᱜᱼᱟ ᱡᱟᱦᱟᱸ ᱩᱱᱠᱩ ᱚᱸᱰᱮ ᱪᱟᱞᱟᱣ ᱛᱮᱠᱚ ᱩᱱᱠᱩᱣᱟᱜ ᱤᱭᱟᱹ ᱨᱮ ᱯᱨᱚᱵᱽᱞᱮᱢ ᱡᱟᱦᱟᱸ ᱛᱮᱠᱚ ᱪᱟᱞᱟᱣ ᱞᱮᱱᱟ ᱯᱨᱚᱵᱽᱞᱮᱢ ᱦᱩᱭᱮᱱ ᱛᱟᱠᱚᱣᱟ ᱩᱱᱠᱩ ᱚᱸᱰᱮ ᱠᱷᱚᱡ ᱩᱱᱠᱩᱣᱟᱜ ᱜᱷᱚᱴᱱᱟ ᱦᱩᱭᱱᱟ ᱟᱨ ᱩᱱᱠᱩ ᱠᱚ ᱵᱚᱸᱜᱟ ᱛᱟᱞᱟᱭᱱᱟ ᱞᱮᱠᱤᱱ ᱩᱱᱠᱩ ᱦᱚᱲ ᱞᱟᱹᱜᱤᱫ ᱟᱹᱰᱤ ᱟᱸᱴ ᱥᱮ ᱟᱭᱢᱟ ᱞᱮᱠᱟᱱ ᱠᱚ ᱪᱮᱠᱟ ᱦᱚᱴᱚ ᱠᱟᱫᱟ ᱟᱭᱢᱟ ᱠᱚ ᱠᱟᱹᱢᱤ ᱠᱮᱫᱟ ᱟᱫᱚ ᱱᱩᱠᱩ ᱦᱚᱲ ᱫᱚ ᱱᱩᱱᱟᱹᱜ ᱤᱧ ᱥᱟᱨᱦᱟᱣ ᱠᱚᱣᱟ ᱡᱟᱦᱟᱸ ᱵᱷᱟᱨᱚᱛ ᱞᱟᱹᱜᱤᱫ ᱥᱮ ᱜᱚᱴᱟ ᱫᱩᱱᱤᱟᱹ ᱞᱟᱹᱜᱤᱫ ᱩᱱᱠᱩ ᱡᱟᱦᱟᱱ ᱱᱤᱭᱚᱢ ᱚᱸᱰᱮ ᱠᱚ ᱟᱹᱵᱤᱥᱠᱟᱨ ᱠᱮᱫᱟ ᱱᱚᱣᱟ ᱠᱚᱫᱚ ᱠᱚ ᱵᱩᱡᱷᱟᱹᱣ ᱧᱟᱢ ᱠᱮᱫᱟ ᱥᱮ ᱚᱸᱰᱮ ᱠᱷᱚᱡ ᱟᱭᱢᱟ ᱵᱩᱫᱽᱫᱷᱤᱭᱟᱱ ᱠᱚ ᱦᱟᱛᱟᱣ ᱠᱮᱫᱟ ᱥᱮ ᱱᱚᱝᱠᱟ ᱞᱮᱠᱟ ᱱᱚᱣᱟ ᱡᱟᱦᱟᱸ ᱥᱩᱱᱤ ᱜᱨᱚᱦᱚ ᱥᱳᱢ ᱜᱨᱚᱦᱚ ᱪᱮᱫ ᱠᱚ ᱚᱱᱠᱟᱱ ᱜᱨᱚᱦᱚ ᱦᱳᱭᱳᱜᱼᱟ ᱪᱟᱸᱫᱚ ᱵᱟᱨᱛᱮ ᱥᱮ ᱡᱚᱛᱚᱣᱟᱜ ᱡᱟᱱᱠᱟᱹᱨᱤ ᱚᱸᱰᱮ ᱠᱷᱚᱡ ᱦᱟᱛᱟᱣ ᱠᱟᱛᱮᱫ ᱠᱚ ᱦᱮᱡᱱᱟ ᱥᱮ ᱠᱚ ᱵᱩᱷᱟᱹᱣ ᱠᱮᱜᱼᱟ ᱡᱟᱦᱟᱸ ᱛᱤᱱᱟᱹᱜ ᱥᱮᱹᱴ ᱛᱟᱦᱮᱸ ᱠᱟᱱᱟ ᱩᱱᱠᱩ ᱠᱚ ᱪᱟᱞᱟᱣ ᱞᱮᱱᱟ ᱠᱚᱢᱯᱤᱭᱩᱴᱟᱨ ᱥᱮᱹᱴ ᱛᱟᱦᱮᱸ ᱠᱟᱱᱟ ᱩᱱᱠᱩ ᱠᱚ ᱪᱟᱞᱟᱜ ᱨᱮ ᱦᱚᱸ ᱱᱚᱰᱮ ᱞᱳᱰᱚᱜ ᱛᱟᱦᱮᱱᱟ ᱟᱨ ᱱᱚᱣᱟ ᱵᱷᱟᱨᱚᱛ ᱨᱮ ᱡᱟᱦᱟᱸ ᱛᱤᱱᱟᱹᱜ ᱠᱮᱞᱮᱱᱰᱟᱨ ᱨᱮ ᱪᱮᱫ ᱠᱚ ᱢᱮᱱᱟᱜᱼᱟ ᱠᱮᱞᱮᱱᱰᱟᱨ ᱨᱮ ᱞᱮᱠᱤᱱ ᱩᱱᱠᱩ ᱠᱚᱣᱟᱜ ᱟᱹᱵᱤᱥᱠᱟᱨ ᱵᱤᱜᱽᱜᱟᱱᱤᱠᱟᱜ ᱟᱹᱵᱤᱥᱠᱟᱨ ᱢᱮᱱᱟᱜᱼᱟ ᱮᱠᱮᱱ ᱩᱱᱠᱩ ᱠᱚᱣᱟᱜ ᱠᱟᱱᱟ ᱟᱨ ᱩᱱᱠᱩ ᱚᱱᱟ ᱪᱟᱞᱟᱣ ᱠᱟᱛᱮᱫ ᱚᱸᱰᱮ ᱡᱟᱦᱟᱸᱭ ᱠᱚ ᱪᱟᱞᱟᱣ ᱞᱮᱱᱟ ᱚᱸᱰᱮ ᱪᱟᱞᱟᱣ ᱠᱟᱛᱮᱫ ᱡᱮᱱᱚ ᱩᱱᱟᱹᱜ ᱵᱚᱛᱚᱨ ᱫᱮᱭᱟ ᱠᱟᱛᱮᱫ ᱩᱱᱟᱹᱜ ᱠᱚ ᱠᱟᱹᱢᱤ ᱠᱮᱫᱟ ᱩᱱᱠᱩᱣᱟᱜ ᱠᱟᱹᱢᱤ ᱜᱮ ᱵᱤᱜᱽᱜᱟᱱᱤᱠ ᱜᱮ ᱵᱤᱜᱽᱜᱟᱱᱤᱠ ᱢᱟᱱᱮ ᱟᱭᱢᱟ ᱠᱚ ᱪᱮᱠᱟ ᱦᱚᱴᱚ ᱠᱟᱫᱟ ᱡᱟᱣ ᱦᱚᱠ ᱠᱟᱹᱢᱤ ᱦᱚᱴᱚ ᱠᱮᱜᱼᱟ ᱵᱚᱞᱮ ᱟᱹᱰᱤ ᱢᱚᱡᱽ ᱠᱚ ᱠᱟᱹᱢᱤ ᱠᱮᱫᱟ